ᱱᱚᱝᱠᱟᱱᱟᱜ ᱠᱷᱟᱥ ᱢᱤᱫᱴᱟᱝ ᱪᱮᱦᱨᱟ ᱟᱱᱟᱜ ᱡᱟᱭᱜᱟ ᱫᱚ ᱦᱩᱭᱩᱜ ᱠᱟᱱᱟ ᱟᱞᱮᱭᱟᱜ ᱟᱡᱚᱫᱤᱭᱟᱹ ᱵᱩᱨᱩ ᱡᱟᱦᱟᱨᱮᱫᱚ ᱟᱯᱟᱨ ᱰᱮᱢ ᱞᱚᱣᱟᱨ ᱰᱮᱢ ᱮᱭ ᱟᱹᱰᱤ ᱞᱟᱹᱴᱩ ᱞᱟᱹᱴᱩ ᱯᱷᱚᱞᱥ ᱢᱮᱱᱟᱜᱼᱟ ᱵᱟᱢᱱᱤ ᱯᱷᱚᱞᱥ ᱴᱷᱩᱲᱜᱟ ᱯᱷᱚᱞᱥ ᱟᱨ ᱛᱟᱨᱯᱚᱨᱮ ᱧᱮᱞᱚᱜ ᱞᱮᱠᱟᱱ ᱡᱟᱭᱜᱟ ᱟᱹᱰᱤ ᱜᱮ ᱢᱮᱱᱟᱜᱼᱟ ᱟᱨ ᱢᱟᱨᱟᱝ ᱵᱩᱨᱩ ᱥᱩᱛᱟᱹᱱ ᱴᱟᱺᱰᱤ ᱥᱩᱛᱟᱹᱱ ᱴᱟᱺᱰᱤ ᱱᱚᱣᱟ ᱟᱡᱚᱫᱤᱭᱟᱹ ᱵᱩᱨᱩ ᱫᱚ ᱢᱤᱫᱴᱟᱝ ᱥᱮᱸᱫᱽᱨᱟ ᱴᱟᱺᱰᱤ ᱡᱟᱭᱜᱟ ᱠᱟᱱᱟ ᱟᱨ ᱱᱚᱰᱮ ᱥᱮᱸᱫᱽᱨᱟ ᱵᱟᱹᱭᱥᱟᱹᱠ ᱠᱩᱱᱟᱹᱢᱤ ᱨᱮ ᱫᱚᱢᱮ ᱦᱚᱲ ᱠᱚ ᱦᱤᱡᱩᱜᱼᱟ ᱥᱮᱸᱫᱽᱨᱟ ᱞᱟᱹᱜᱤᱫ ᱛᱮ ᱟᱨ ᱱᱤᱝᱠᱟ ᱩᱭ ᱨᱟᱵᱟᱝ ᱨᱤᱛᱩᱨᱮ ᱵᱟᱭᱨᱮ ᱨᱮᱱ ᱫᱤᱠᱩ ᱦᱚ ᱫᱤᱠᱩ ᱥᱟᱱᱛᱟᱲ ᱡᱚᱛᱚ ᱨᱚᱠᱚᱢ ᱜᱮ ᱧᱮᱧᱮᱞ ᱞᱟᱹᱜᱤᱫ ᱠᱚ ᱦᱤᱡᱩᱜᱼᱟ ᱟᱨ ᱱᱚᱝᱠᱟ ᱱᱚᱜᱼᱚᱭ ᱱᱚᱣᱟ ᱯᱷᱟᱹᱜᱩᱱ ᱥᱮᱨᱢᱟ ᱯᱷᱟᱹᱜᱩᱱ ᱡᱚᱠᱷᱚᱡ ᱫᱚ ᱱᱚᱣᱟ ᱱᱚᱣᱟ ᱯᱩᱨᱩᱞᱤᱭᱟᱹ ᱟᱡᱚᱫᱤᱭᱟᱹ ᱵᱩᱨᱩ ᱡᱟᱭᱜᱟ ᱨᱮᱫᱚ ᱟᱹᱰᱤ ᱢᱩᱨᱩᱫ ᱵᱟᱦᱟᱜᱼᱟ ᱡᱟᱦᱟᱸ ᱫᱚ ᱟᱹᱰᱤ ᱪᱮᱦᱨᱟ ᱧᱮᱞᱚᱜᱼᱟ ᱟᱨ ᱚᱱᱟ ᱧᱮᱞ ᱞᱟᱹᱜᱤᱫ ᱛᱮ ᱥᱟᱺᱜᱤᱧ ᱥᱟᱺᱜᱤᱧ ᱫᱤᱥᱚᱢ ᱨᱮᱱ ᱦᱚᱲ ᱠᱚ ᱥᱮᱴᱮᱨᱚᱜᱼᱟ ᱟᱨ ᱚᱱᱟ ᱞᱟᱹᱜᱤᱫ ᱚᱱᱟ ᱫᱚ ᱥᱮᱴᱮᱨᱚᱜ ᱟᱠᱚ ᱟᱨ ᱱᱚᱰᱮ ᱫᱚ ᱥᱮᱫᱟᱭ ᱫᱚ ᱫᱚᱢᱮ ᱠᱤᱪᱷᱩ ᱜᱮ ᱡᱤᱱᱤᱥ ᱛᱟᱦᱮᱸ ᱠᱟᱱᱟ ᱱᱮᱛᱟᱨ ᱫᱚ ᱵᱟᱹᱱᱩᱜ ᱠᱟᱫ ᱜᱮᱭᱟ ᱟᱨ